ᱪᱮᱭᱟᱨ ᱫᱚ ᱫᱤᱱᱟᱹᱢ ᱫᱤᱱ ᱡᱤᱭᱚᱱ ᱨᱮ ᱟᱹᱰᱤ ᱚᱥᱩᱵᱤᱫᱷᱟ ᱜᱮ ᱟᱴᱠᱟᱨᱚᱜᱼᱟ ᱪᱮᱫᱟᱜ ᱥᱮ ᱪᱮᱭᱟᱨ ᱫᱚ ᱦᱟᱢᱟᱞ ᱜᱮᱭᱟ ᱠᱟᱴ ᱪᱮᱭᱟᱨ ᱫᱚ ᱦᱟᱢᱟᱞ ᱜᱮᱭᱟ ᱟᱨ ᱥᱟᱶ ᱛᱮ ᱪᱮᱭᱟᱨ ᱨᱮᱫᱚ ᱢᱤᱫ ᱦᱚᱲ ᱥᱩᱢᱩᱝ ᱜᱮ ᱫᱩᱲᱩᱵ ᱵᱚᱱ ᱠᱩᱞᱟᱹᱣᱜᱼᱟ ᱟᱨ ᱪᱮᱭᱟᱨ ᱦᱟᱱᱛᱮ ᱱᱷᱟᱛᱮ ᱤᱫᱤ ᱵᱟᱲᱟᱭ ᱥᱮ ᱥᱚᱨᱟᱣ ᱵᱟᱲᱟᱭ ᱨᱮ ᱟᱹᱰᱤ ᱚᱥᱩᱵᱤᱫᱷᱟ ᱦᱩᱭᱩᱜᱼᱟ ᱪᱮᱫᱟᱜ ᱥᱮ ᱚᱱᱟ ᱫᱚ ᱡᱟᱢᱟᱞ ᱜᱮᱭᱟ ᱟᱨ ᱚᱱᱟ ᱫᱚ ᱯᱟᱹᱴᱤᱭᱟᱹ ᱠᱚ ᱞᱮᱠᱟ ᱜᱩᱴᱤᱭᱟᱹᱣ ᱦᱚᱸ ᱵᱟᱝ ᱜᱩᱴᱤᱭᱟᱹᱢᱚᱜᱼᱟ ᱟᱨ ᱥᱟᱶᱛᱮ ᱢᱤᱫ ᱫᱷᱟᱶ ᱛᱮ ᱥᱟᱸᱜᱮ ᱦᱚᱲ ᱦᱚᱸ ᱵᱟᱢ ᱫᱩᱲᱩᱵ ᱫᱟᱲᱮᱭᱟᱜᱼᱟ ᱚᱱᱟ ᱞᱮᱠᱟ ᱛᱮ ᱪᱮᱭᱟᱨ ᱫᱚ ᱠᱟᱹᱴᱤᱡ ᱮᱸᱴᱠᱮᱴᱚᱬᱮ ᱚᱥᱩᱵᱤᱫᱟ ᱨᱮᱜᱮ ᱧᱩᱨᱩᱜ ᱠᱟᱱᱟ ᱟᱵᱚᱣᱟᱜ ᱫᱤᱱᱟᱹᱢ ᱫᱤᱱ ᱜᱷᱟᱨᱚᱸᱡᱽ ᱡᱤᱭᱚᱱ ᱨᱮᱫᱚ